ᱡᱟᱦᱟᱸ ᱴᱷᱟᱶ ᱞᱟᱠᱪᱟᱨᱟᱱ ᱞᱮᱠᱟᱛᱮ ᱟᱵᱚᱣᱟᱜ ᱫᱚ ᱦᱟᱺᱰᱤ ᱵᱚᱸᱜᱟᱜᱮ ᱠᱟᱱᱟ ᱡᱟᱦᱟᱸ ᱛᱤᱱᱟᱹᱜ ᱜᱮᱵᱚᱱ ᱵᱚᱸᱜᱟ ᱵᱩᱨᱩᱭᱟ ᱟᱵᱚᱣᱟᱜ ᱥᱟᱱᱛᱟᱲ ᱥᱚᱢᱟᱡᱽ ᱨᱮ ᱦᱟᱺᱰᱤ ᱵᱮ ᱵᱚᱸᱜᱟ ᱵᱮᱜᱚᱨ ᱪᱮᱫ ᱵᱚᱸᱜᱟ ᱦᱚᱸ ᱛᱟᱵᱚᱱ ᱟᱵᱚᱣᱟᱜ ᱩᱨᱩᱱ ᱯᱩᱨᱩᱱ ᱵᱟᱭ ᱯᱩᱨᱟᱹᱜᱼᱟ ᱡᱟᱦᱟᱸ ᱞᱮᱠᱟ ᱵᱟᱦᱟ ᱥᱚᱦᱨᱟᱭ ᱤᱭᱟᱹ ᱡᱟᱦᱮᱨ ᱨᱮᱦᱚᱸ ᱵᱚᱱ ᱵᱚᱸᱜᱟ ᱵᱳᱨᱳᱜᱼᱟ ᱟᱵᱚ ᱫᱚ ᱦᱟᱺᱰᱤ ᱵᱚᱸᱜᱟᱜᱮ ᱫᱚ ᱫᱚᱨᱠᱟᱨᱜᱮ ᱦᱟᱺᱰᱤ ᱫᱚ ᱵᱚᱸᱜᱟ ᱫᱚᱨᱠᱟᱨᱜᱮ ᱪᱤᱠᱟᱛᱮ ᱡᱟᱦᱟᱸ ᱞᱮᱠᱟ ᱟᱵᱚ ᱵᱟᱦᱟ ᱨᱮᱦᱚᱸ ᱡᱟᱦᱮᱨ ᱨᱮᱵᱚᱱ ᱵᱚᱸᱜᱟᱜᱼᱟ ᱡᱟᱦᱮᱨ ᱵᱚᱸᱜᱟ ᱯᱚᱨᱮ ᱦᱚᱸ ᱡᱟᱦᱟᱸ ᱛᱤᱱᱟᱹᱜ ᱜᱮ ᱡᱟᱦᱮᱨ ᱵᱚᱸᱜᱟ ᱵᱚᱱ ᱯᱩᱨᱟᱹᱣᱟ ᱚᱱᱟ ᱯᱚᱨᱮ ᱦᱚᱸ ᱦᱟᱸᱰᱤ ᱵᱚᱸᱜᱟ ᱫᱚ ᱦᱩᱭᱩᱜ ᱜᱮᱭᱟ ᱪᱤᱠᱟᱛᱮ ᱡᱟᱦᱮᱨ ᱵᱚᱸᱜᱟ ᱯᱚᱨᱮᱦᱚᱸ ᱦᱟᱯᱲᱟᱢ ᱠᱚ ᱤᱭᱟᱹ ᱡᱟᱦᱮᱨ ᱵᱚᱸᱜᱟ ᱠᱚ ᱡᱚᱛᱚᱜᱮ ᱦᱟᱺᱰᱤ ᱫᱚᱠᱚ ᱠᱷᱚᱡᱽ ᱜᱮᱭᱟ ᱟᱵᱚ ᱢᱟᱲᱟᱝᱥᱮᱫ ᱠᱷᱚᱱ ᱵᱮᱵᱷᱟᱨ ᱟᱹᱜᱩᱣᱠᱟᱜ ᱟᱵᱚᱱ ᱟᱵᱚᱨᱤᱱ ᱦᱟᱯᱲᱟᱢ ᱠᱚᱨᱮ ᱴᱷᱮᱱ ᱠᱷᱚᱱ ᱠᱤ ᱟᱵᱚ ᱫᱚ ᱦᱟᱺᱰᱤ ᱫᱚ ᱡᱷᱟᱨ ᱫᱟᱜ ᱛᱟᱯᱟᱱ ᱫᱟᱜ ᱫᱚ ᱞᱟᱜᱟᱜ ᱜᱮᱭᱟ ᱵᱟᱡᱟᱜ ᱜᱮᱭᱟ ᱚᱱᱟ ᱠᱷᱟᱛᱤᱨ ᱛᱮ ᱚᱲᱟᱜ ᱠᱚᱨᱮ ᱦᱚᱸ ᱚᱲᱟᱜ ᱠᱚᱨᱮ ᱦᱚᱸ ᱟᱵᱚ ᱫᱚ ᱦᱟᱯᱲᱟᱢ ᱠᱚᱵᱮ ᱠᱚᱦᱚᱸ ᱟᱵᱚ ᱫᱚ ᱦᱟᱺᱰᱤ ᱫᱚ ᱵᱚᱱ ᱵᱚᱸᱜᱟ ᱦᱟᱠᱚ ᱜᱮᱭᱟ ᱚᱱᱟ ᱠᱷᱟᱹᱛᱤᱨᱛᱮ ᱟᱰᱤ ᱟᱹᱜᱤᱞ ᱦᱟᱯᱲᱟᱢ ᱴᱮᱜ ᱴᱷᱮᱱ ᱠᱷᱚᱱ ᱦᱚᱸ ᱟᱵᱚᱣᱟᱜ ᱡᱩᱫᱤ ᱦᱟᱺᱰᱤ ᱵᱟᱵᱚ ᱵᱚᱸᱜᱟᱭᱟ ᱚᱲᱟᱜ ᱨᱮᱦᱚᱸ ᱦᱩᱭ ᱫᱟᱲᱮᱭᱟᱜᱼᱟ ᱟᱵᱚᱣᱟᱜ ᱪᱤᱫ ᱢᱟᱱᱮ ᱚᱲᱟᱜ ᱨᱮᱱᱟᱜ ᱥᱚᱢᱯᱩᱨᱱᱚ ᱡᱟᱦᱟᱸ ᱛᱤᱱᱟᱹᱜ ᱜᱮ ᱟᱵᱚᱣᱟᱜ ᱵᱚᱸᱜᱟ ᱵᱳᱨᱳ ᱟᱫᱷᱩᱨᱟᱜᱮ ᱛᱟᱵᱚ ᱛᱟᱦᱮᱱᱟ ᱚᱱᱟ ᱠᱷᱟᱹᱛᱤᱨ ᱛᱮ ᱟᱵᱚᱣᱟᱜ ᱚᱠᱛᱚ ᱵᱮᱣᱦᱟᱨ ᱡᱟᱦᱟᱸ ᱛᱤᱱᱟᱹᱜ ᱡᱟᱦᱟᱸ ᱠᱷᱟᱥ ᱞᱮᱠᱟᱛᱮ ᱟᱵᱚ ᱵᱚᱱ ᱢᱟᱱᱟᱣ ᱟᱹᱜᱩᱣ ᱠᱟᱜᱼᱟ ᱦᱟᱺᱰᱤ ᱵᱚᱸᱜᱟᱜᱮ ᱚᱱᱟ ᱠᱷᱟᱹᱛᱤᱨ ᱛᱮ ᱤᱧ ᱫᱚ ᱦᱟᱺᱰᱤ ᱵᱚᱸᱜᱟᱜᱮ ᱠᱷᱟᱥ ᱵᱮᱣᱦᱟᱨ ᱢᱮᱱᱛᱮᱧ ᱤᱧᱢᱮᱱᱟ ᱚᱱᱟ ᱠᱷᱟᱹᱛᱤᱨᱛᱮ ᱱᱤᱭᱟᱹ ᱢᱮᱱᱠᱟᱛᱮ ᱜᱮ ᱤᱧᱟᱹᱜ ᱠᱟᱛᱷᱟᱧ ᱢᱩᱪᱟᱹᱫᱟ